ᱟᱵᱚᱣᱟᱜ ᱥᱟᱱᱛᱟᱲ ᱥᱚᱢᱟᱡᱽ ᱨᱚᱠᱷᱟᱭ ᱞᱟᱹᱜᱤᱫ ᱨᱚᱠᱷᱟᱭ ᱞᱟᱹᱜᱤᱫ ᱟᱵᱚᱨᱮᱱ ᱢᱟᱱᱚᱱᱤᱭᱚ ᱰᱚᱠᱴᱚᱨ ᱵᱤ ᱟᱨ ᱟᱢᱵᱮᱫᱠᱚᱨ ᱟᱵᱚ ᱞᱟᱹᱜᱤᱫ ᱢᱤᱫᱴᱮᱱ ᱠᱳᱴᱟᱭ ᱫᱚᱦᱚ ᱦᱚᱴᱚ ᱞᱮᱫᱟ ᱮᱥ ᱴᱤ ᱠᱳᱴᱟ ᱚᱱᱟ ᱠᱳᱴᱟ ᱜᱮ ᱦᱟᱛᱟᱣ ᱞᱟᱹᱜᱤᱫ ᱩᱪᱪᱚᱥᱤᱨᱱᱤᱨ ᱦᱚᱲ ᱫᱩᱠᱩ ᱵᱟ ᱩᱱᱠᱩ ᱵᱟᱜᱟᱞᱤ ᱠᱚᱜᱮ ᱟᱵᱚᱣᱟᱜ ᱮᱥᱴᱷᱟᱱ ᱠᱚ ᱫᱚᱠᱷᱚᱱ ᱠᱚ ᱢᱮᱱᱫᱟ ᱟᱨ ᱟᱵᱚᱣᱟᱜ ᱚᱱᱟ ᱮᱥᱛᱷᱟᱱ ᱫᱚᱠᱷᱚᱱ ᱠᱟᱛᱮ ᱜᱮ ᱟᱠᱚ ᱟᱠᱚ ᱪᱟᱹᱠᱨᱤ ᱠᱚ ᱧᱟᱢᱮᱫᱟ ᱵᱟ ᱵᱤᱵᱷᱤᱱᱱᱚ ᱞᱟᱹᱴᱩ ᱯᱚᱫ ᱨᱮᱠᱚ ᱦᱟᱛᱟᱣ ᱮᱫᱟ ᱚᱱᱟ ᱵᱟᱵᱚᱫ ᱛᱮᱵᱚᱱ ᱨᱚᱠᱷᱮ ᱨᱩᱠᱷᱟᱹᱭᱟ ᱫᱟᱲᱮᱭᱟᱜᱼᱟ ᱟᱨ ᱮᱱᱠᱟᱛᱮ ᱟᱵᱚ ᱟᱵᱚᱣᱟᱜ ᱚᱫᱷᱤᱠᱟᱨ ᱵᱚᱱ ᱵᱩᱡᱷᱟᱹᱣ ᱠᱟᱛᱮ ᱠᱳᱴ ᱨᱮᱵᱚᱱ ᱞᱟᱹᱲᱦᱟᱹᱭᱚᱜᱼᱟ ᱮᱵᱚᱝ ᱟᱵᱚ ᱥᱮᱱ ᱯᱚᱡᱤᱥᱮᱱ ᱦᱟᱛᱟᱣ ᱵᱚᱱ ᱪᱮᱥᱴᱟᱭᱟ ᱟᱨᱴᱤ ᱟᱭ ᱠᱟᱛᱮ ᱩᱱᱠᱩ ᱵᱚᱱ ᱩᱰᱩᱠ ᱠᱚᱣᱟ ᱡᱮᱢᱚᱱ ᱟᱵᱚᱣᱟᱜ ᱠᱳᱴᱟ ᱛᱮ ᱡᱟᱛᱮ ᱟᱵᱚ ᱴᱷᱮᱡ ᱛᱟᱦᱮᱱ ᱚᱱᱟ ᱵᱩᱡᱷᱟᱹᱣ ᱧᱟᱢ ᱠᱟᱛᱮ ᱦᱚᱸ ᱡᱟᱛᱮ ᱟᱵᱚ ᱛᱷᱤᱨ ᱠᱟᱛᱮ ᱵᱟᱵᱚᱱ ᱛᱟᱦᱮᱱ ᱡᱚᱛᱚ ᱦᱚᱲ ᱡᱚᱛᱚ ᱦᱚᱲ ᱠᱚᱜᱮ ᱦᱚ ᱦᱚ ᱡᱟᱣᱨᱟ ᱠᱟᱛᱮ ᱢᱤᱞᱮᱢᱤᱥᱮ ᱡᱟᱛᱮ ᱚᱱᱟ ᱵᱚᱱ ᱠᱚᱨᱟᱣ ᱫᱟᱲᱮᱜ ᱚᱱᱟ ᱵᱟᱵᱚᱫ ᱛᱮ ᱟᱵᱚ ᱥᱚᱨᱠᱟᱨ ᱴᱷᱮᱡ ᱵᱚ ᱟᱹᱯᱤᱞᱟ ᱟᱯᱤᱞ ᱠᱟᱛᱮ ᱩᱱᱠᱩ ᱟᱠᱚᱣᱟᱜ ᱤᱭᱟᱹ ᱛᱮᱠᱚ ᱤᱭᱟᱹ ᱫᱟᱲᱮᱜ ᱟᱨ ᱟᱵᱚ ᱡᱮᱢᱚᱱ ᱟᱵᱚᱣᱟᱜ ᱠᱳᱴᱟ ᱧᱟᱢ ᱠᱟᱛᱮ ᱟᱵᱚ ᱥᱚᱛ ᱵᱮᱵᱚᱦᱟᱨ ᱠᱟᱛᱮ ᱟᱵᱚᱣᱟᱜ ᱯᱚᱡᱤᱥᱮᱱ ᱡᱟᱛᱮ ᱵᱚᱱ ᱫᱚᱦᱚ ᱫᱟᱲᱮᱭᱟᱜ